ᱤᱧ ᱫᱚ ᱪᱷᱟᱯᱟ ᱟᱠᱟᱱ ᱯᱩᱛᱷᱤ ᱜᱤᱧ ᱠᱩᱥᱤᱭᱟᱜ ᱟ ᱪᱮᱫᱟᱜ ᱥᱮ ᱪᱷᱟᱯᱟ ᱟᱠᱟᱱ ᱯᱩᱛᱷᱤ ᱫᱚ ᱟᱭᱢᱟ ᱞᱮᱠᱟᱱ ᱦᱩᱭ ᱫᱟᱲᱮᱭᱟᱜ ᱟ ᱠᱩᱫᱩᱢ ᱠᱟᱹᱦᱱᱤ ᱨᱮᱱᱟᱜ ᱜᱟᱢᱟᱢ ᱨᱮᱱᱟᱜ ᱜᱟᱭᱟᱱ ᱨᱮᱱᱟᱜ ᱚᱱᱟ ᱠᱚ ᱠᱷᱚᱱ ᱜᱟᱢᱟᱢ ᱟᱨ ᱚᱱᱚᱬᱦᱮ ᱨᱮᱱᱟᱜ ᱯᱩᱛᱷᱤ ᱫᱚ ᱡᱟᱹᱥᱛᱤᱧ ᱠᱩᱥᱤᱭᱟᱜ ᱟ ᱚᱱᱚᱬᱦᱮ ᱨᱮᱫᱚ ᱡᱤᱭᱚᱱ ᱨᱮᱱᱟᱜ ᱡᱟᱦᱟᱸ ᱩᱭᱦᱟᱹᱨ ᱥᱮ ᱵᱷᱩᱠᱞᱟᱹᱣ ᱚᱱᱟ ᱫᱚ ᱩᱫᱩᱜ ᱥᱚᱫᱚᱨᱚᱜ ᱟ ᱜᱟᱢᱟᱢ ᱨᱮᱫᱚ ᱥᱟᱶᱦᱮᱫ ᱨᱮᱱᱟᱜ ᱥᱮ ᱥᱟᱶᱛᱟ ᱨᱮᱱᱟᱜ ᱵᱤᱥᱲᱤᱭᱟᱠᱟᱨ ᱨᱩᱯ ᱛᱟᱦᱮᱱᱟ ᱟᱨ ᱦᱚᱸ ᱤᱞᱮᱠᱴᱨᱤᱠ ᱨᱮᱭᱟᱜ ᱠᱟᱛᱷᱟ ᱞᱟᱹᱭ ᱞᱮᱠᱷᱟᱱ ᱡᱟᱦᱟᱸ ᱫᱚ ᱤᱞᱮᱠᱴᱨᱚᱱᱤᱠ ᱨᱩᱯ ᱯᱷᱮᱨᱟ ᱚᱱᱟ ᱦᱚ ᱞᱟᱹᱠᱛᱤᱭᱟᱱ ᱜᱮᱭᱟ ᱤᱞᱮᱠᱴᱨᱚᱱᱤᱠ ᱫᱚ ᱢᱤᱫ ᱥᱮ ᱡᱮ ᱞᱮᱠᱟ ᱱᱟᱯᱟᱭ ᱚᱱᱠᱟ ᱜᱮ ᱵᱟᱹᱲᱤᱡᱟ ᱟ ᱚᱱᱟᱛᱮ ᱵᱟᱹᱲᱤᱡᱟ ᱠᱷᱚᱱ ᱵᱟᱱᱪᱟᱣ ᱞᱟᱜᱟᱱ ᱛᱮᱫᱚ ᱤᱞᱮᱠᱴᱨᱚᱱᱤᱠᱥ ᱨᱮᱭᱟᱜ ᱨᱩᱯ ᱯᱷᱮᱨᱟᱣ ᱦᱚ ᱟᱹᱰᱤ ᱛᱮᱫ ᱜᱮ ᱡᱟᱨᱩᱨᱟ ᱟᱨ ᱱᱚᱛᱮ ᱡᱟᱦᱟᱸ ᱫᱚ ᱚᱰᱤᱭᱚ ᱚᱱᱟ ᱚᱰᱤᱭᱚ ᱫᱚ ᱦᱩᱭᱩᱜ ᱠᱟᱱᱟ ᱡᱟᱦᱟ ᱫᱚ ᱢᱮ ᱛᱮᱫᱚ ᱵᱟᱝ ᱧᱮᱞ ᱧᱟᱢᱚᱜ ᱟ ᱢᱮᱱᱠᱷᱟᱱ ᱞᱩᱛᱩᱨ ᱛᱮᱜᱮ ᱟᱸᱡᱚᱢᱟ ᱨᱮᱰᱤᱭᱚ ᱱᱚᱝᱠᱟ ᱡᱟᱦᱟ ᱫᱚ ᱥᱮᱨᱮᱧ ᱠᱚ ᱚᱱᱟ ᱠᱚᱫᱚ ᱞᱩᱛᱩᱨ ᱛᱮᱜᱮ ᱟᱸᱡᱚᱢᱚᱜ ᱟ ᱚᱱᱠᱟᱱᱟᱜ ᱫᱚ ᱚᱰᱤᱭᱚ ᱨᱮᱜᱮ ᱦᱟᱹᱡᱩᱜ ᱠᱟᱱᱟ